ᱤᱧ ᱤᱫᱤ ᱠᱟᱛᱮ ᱡᱟᱣᱨᱟ ᱚᱱᱟ ᱠᱚᱫᱚ ᱚᱱᱟ ᱯᱚᱭᱥᱟ ᱛᱮᱫᱚ ᱫᱚᱢᱮ ᱨᱚᱠᱚᱢ ᱤᱱᱡᱚᱭ ᱫᱟᱲᱮᱜ ᱤᱧ ᱡᱮᱢᱚᱱ ᱠᱤ ᱡᱟᱦᱟᱸ ᱥᱮᱫ ᱫᱟᱬᱟᱱ ᱪᱟᱞᱟᱜ ᱟᱨ ᱡᱟᱦᱟᱱᱟᱜ ᱠᱚ ᱠᱤᱨᱤᱧ ᱥᱟᱱᱟ ᱠᱷᱟᱡ ᱚᱱᱟᱜᱮ ᱠᱤᱨᱤᱧ ᱫᱟᱲᱮᱭᱟᱜ ᱟᱢ ᱟᱨ ᱢᱟᱱᱮ ᱡᱟᱦᱟᱸᱭ ᱮᱴᱟᱜ ᱦᱚᱲ ᱫᱚ ᱵᱟᱝ ᱵᱟᱝ ᱠᱷᱚᱭ ᱦᱩᱭᱩᱜ ᱛᱟᱢᱟ ᱟᱢᱟᱜ ᱛᱮᱜᱮ ᱟᱢᱟᱜ ᱛᱮᱜᱮ ᱫᱟᱬᱟ ᱫᱟᱲᱮᱭᱟᱜ ᱟᱢ ᱟᱨ ᱡᱟᱦᱟᱱᱟᱜ ᱜᱮ ᱠᱤᱨᱤᱧ ᱴᱟᱭᱤᱢ ᱢᱟᱱᱮ ᱨᱤᱠᱟ ᱵᱟᱝ ᱦᱩᱭᱩᱜ ᱛᱟᱢᱟ ᱡᱮ ᱱᱤᱭᱟᱹ ᱠᱤᱨᱤᱧ ᱟᱹᱧ ᱢᱮ ᱦᱟᱱᱟ ᱠᱤᱨᱤᱧ ᱟᱹᱧ ᱢᱮ ᱟᱢᱟᱜ ᱯᱚᱭᱥᱟ ᱛᱮᱜᱮ ᱠᱤᱨᱤᱧ ᱫᱟᱲᱮᱜᱼᱟᱢ ᱟᱨ ᱡᱟᱦᱟᱱᱟᱜ ᱜᱮ ᱡᱚᱢ ᱥᱟᱱᱟ ᱢᱮᱭᱟ ᱚᱸᱰᱮ ᱦᱚᱸ ᱟᱢ ᱡᱚᱢ ᱫᱟᱲᱮᱭᱟᱜ ᱟᱢ ᱟᱢ ᱚᱠᱚᱭ ᱜᱮ ᱢᱟᱱᱮ ᱵᱟᱠᱚ ᱤᱭᱟᱹ ᱢᱮᱭᱟ ᱟᱨ ᱚᱸᱰᱮ ᱫᱚ ᱡᱟᱦᱟᱸ ᱡᱟᱣᱨᱟ ᱯᱚᱭᱥᱟ ᱛᱮᱫᱚ ᱟᱢ ᱚᱲᱟᱜ ᱠᱚ ᱥᱟᱡᱟᱣ ᱡᱤᱱᱤᱥ ᱦᱚᱸ ᱠᱤᱨᱤᱧ ᱫᱟᱲᱮᱜ ᱟᱢ ᱟᱨ ᱡᱟᱦᱟᱸ ᱜᱮ ᱢᱚᱡᱽ ᱵᱩᱡᱽ ᱟᱢ ᱚᱱᱟ ᱠᱚᱜᱮ ᱠᱤᱨᱤᱧ ᱫᱟᱲᱮᱭᱟᱜ ᱟᱢ ᱟᱨ ᱡᱟᱦᱟᱸ ᱠᱚ ᱢᱟᱱᱮ ᱵᱟᱠᱚ ᱠᱤᱨᱤᱧᱟᱢ ᱠᱟᱱᱟ ᱟᱨ ᱮᱴᱟᱜ ᱦᱚᱲ ᱠᱚᱦᱚᱸ ᱚᱱᱟ ᱠᱤᱨᱤᱧ ᱚᱱᱟ ᱟᱢ ᱦᱚᱸ ᱦᱟᱛᱟᱣ ᱫᱟᱲᱮᱭᱟᱜ ᱟᱢ ᱟᱨ ᱮᱴᱟᱜ ᱦᱚᱲ ᱡᱮ ᱠᱩᱥᱤᱭᱟᱜ ᱠᱚ ᱚᱱᱟ ᱠᱚ ᱮᱢ ᱫᱟᱲᱮᱭᱟᱜ ᱟᱢᱟᱜ ᱡᱟᱦᱟᱸ ᱞᱟᱜᱟᱜᱼᱟ ᱠᱤᱨᱤᱧ ᱚᱱᱟᱛᱮ ᱢᱟᱱᱮ ᱠᱤᱨᱤᱧ ᱠᱟᱛᱮ ᱟᱨ

ᱡᱟᱦᱟᱸᱭ ᱡᱚᱫᱤ ᱫᱚᱨᱠᱟᱨ ᱢᱮᱱᱟᱜ ᱛᱟᱠᱚᱣᱟ ᱩᱱᱠᱩ ᱠᱚᱦᱚᱸ ᱢᱟᱱᱮ ᱯᱚᱭᱥᱟ ᱮᱢ ᱫᱟᱲᱮ ᱠᱚᱣᱟᱢ ᱠᱮᱱᱚ ᱠᱤ ᱚᱱᱟ ᱫᱚ ᱟᱢᱟᱜ ᱯᱚᱭᱥᱟ